ᱵᱤᱨᱵᱷᱩᱢ ᱦᱚᱱᱚᱛ ᱨᱮᱭᱟᱜ ᱢᱩᱲᱩᱫ ᱟᱨᱡᱟᱣ ᱫᱩᱨᱤᱵ ᱠᱚᱫᱚ ᱱᱚᱶᱟ ᱠᱚᱜᱮ ᱦᱩᱭᱩᱜ ᱠᱟᱱᱟ ᱦᱩᱲᱩ ᱜᱩᱦᱩᱢ ᱛᱩᱲᱤ ᱛᱤᱞᱢᱤᱧ ᱟᱹᱞᱩ ᱵᱮᱸᱜᱟᱲ ᱢᱩᱞᱟᱹ ᱵᱤᱴ ᱜᱟᱡᱚᱨ ᱟᱨᱦᱚᱸ ᱮᱢᱟᱱ ᱛᱮᱭᱟᱜ ᱠᱚᱜᱮ ᱢᱮᱱᱟᱜᱼᱟ ᱱᱤᱭᱟᱹ ᱠᱚᱫᱚ ᱦᱚᱜᱼᱚᱭ ᱦᱟᱴ ᱵᱟᱡᱟᱨ ᱠᱚᱨᱮ ᱟᱹᱠᱷᱤᱨᱤᱧ ᱚᱴᱚ ᱠᱟᱛᱮᱫ ᱚᱱᱟᱠᱚ ᱠᱷᱚᱱ ᱡᱟᱜᱮ ᱯᱚᱭᱥᱟ ᱟᱹᱜᱩ ᱠᱟᱛᱮᱫ ᱱᱚᱝᱠᱟᱛᱮ ᱱᱚᱶᱟ ᱜᱷᱟᱸᱨᱚᱡᱽ ᱨᱮ ᱢᱟᱱᱮ ᱢᱤᱢᱤᱫ ᱢᱤᱢᱤᱫ ᱜᱷᱟᱸᱨᱚᱡᱽ ᱨᱮ ᱥᱚᱝᱥᱟᱨ ᱪᱟᱞᱟᱣ ᱦᱩᱭᱩᱜ ᱠᱟᱱᱟ ᱟᱨ ᱡᱚᱛᱚ ᱜᱮ ᱟᱹᱰᱤ ᱱᱟᱭ ᱱᱟᱯᱟᱭ ᱛᱮ ᱦᱩᱭ ᱠᱟᱛᱮᱫ ᱱᱚᱜᱼᱚᱭ ᱡᱮᱢᱚᱱ ᱱᱚᱰᱮ ᱢᱮᱱᱟᱜᱼᱟ ᱢᱤᱴᱮᱱ ᱵᱟᱡᱟᱨ ᱠᱷᱳᱭᱟᱭ ᱦᱟᱴ ᱥᱮ ᱦᱟᱴᱛᱚᱞᱟ ᱵᱳᱞᱯᱩᱨ ᱦᱟᱴᱛᱚᱞᱟ ᱵᱤᱵᱷᱩᱢ ᱡᱮᱞᱟ ᱨᱮᱫᱚ ᱱᱚᱶᱟ ᱠᱚᱨᱮ ᱟᱹᱠᱷᱟᱹᱨᱤᱧᱚᱜ ᱠᱟᱱᱟ ᱟᱨ ᱡᱟᱜᱮ ᱠᱟᱹᱣᱰᱤ ᱟᱹᱜᱩ ᱠᱟᱛᱮᱫ ᱱᱚᱝᱠᱟᱛᱮ ᱥᱚᱝᱥᱟᱨ ᱫᱚ ᱪᱟᱞᱟᱜ ᱠᱟᱱᱟ ᱟᱨ ᱱᱚᱶᱟ ᱠᱚ ᱯᱷᱚᱥᱚᱞ ᱫᱚ ᱱᱤᱭᱟᱹ ᱨᱤᱛᱩ ᱨᱮ ᱦᱩᱭᱩᱜ ᱠᱟᱱᱟ ᱟᱥᱟᱲ ᱵᱚᱸᱜᱟ ᱨᱮ ᱦᱚᱜ ᱚᱭ ᱫᱟᱜ ᱡᱟᱹᱯᱩᱫ ᱨᱮᱭᱟᱜ ᱨᱮᱭᱟᱲ ᱠᱚᱨᱮ ᱦᱩᱭᱩᱜ ᱠᱟᱱᱟ ᱥᱚᱵᱡᱤ ᱠᱚᱫᱚ ᱟᱹᱞᱩ ᱠᱚ ᱥᱮ ᱥᱮ ᱦᱚᱜ ᱚᱭ ᱟᱹᱞᱩ ᱵᱮᱸᱜᱟᱲ ᱛᱟᱨᱯᱚᱨᱮ ᱦᱩᱭᱩᱜ ᱠᱟᱱᱟ ᱢᱩᱞᱟᱹ ᱜᱟᱡᱚᱨ ᱟᱨᱦᱚᱸ ᱮᱢᱟᱱ ᱛᱮᱭᱟᱜ ᱥᱚᱵᱡᱤ ᱠᱚ